ᱦᱟᱹᱠᱩ ᱥᱟᱵ ᱵᱟᱵᱚᱫ ᱵᱟᱨᱮᱫ ᱠᱤᱪᱷᱩ ᱞᱟᱦᱟᱱ ᱫᱚ ᱱᱚᱣᱟ ᱜᱮ ᱦᱟᱹᱠᱩ ᱥᱟᱵ ᱞᱟᱹᱜᱤᱫ ᱛᱮ ᱟᱭᱢᱟ ᱞᱮᱠᱟᱱ ᱡᱷᱟᱹᱞᱤ ᱵᱩᱱ ᱵᱮᱵᱚᱦᱟᱨᱟ ᱡᱟᱦᱟᱸ ᱠᱚᱫᱚ ᱪᱟᱹᱵᱤ ᱡᱷᱟᱹᱞᱤ ᱵᱟᱹᱲᱥᱤ ᱥᱮ ᱪᱟᱯᱟᱫ ᱡᱷᱟᱹᱞᱤ ᱮᱢᱟᱱ ᱠᱚ ᱛᱮ ᱦᱟᱹᱠᱩ ᱵᱚᱱ ᱥᱟᱵ ᱫᱟᱲᱮᱭᱟᱠᱚᱭᱟ ᱟᱨ ᱦᱟᱹᱠᱩ ᱥᱟᱵ ᱫᱚᱦᱚ ᱨᱮᱱᱟᱜ ᱵᱟᱵᱚᱫ ᱟᱢ ᱪᱤᱱᱛᱟᱹ ᱫᱚ ᱡᱮ ᱡᱮ ᱡᱟᱦᱟᱸ ᱨᱮ ᱦᱟᱹᱠᱩ ᱟᱭᱚᱢ ᱟᱭᱢᱟ ᱵᱚᱱ ᱥᱟᱵ ᱞᱮᱠᱚᱠᱷᱟᱱ ᱢᱤᱫ ᱫᱤᱱ ᱛᱮ ᱵᱟᱵᱚ ᱪᱟᱵᱟ ᱫᱟᱲᱮ ᱟᱠᱚ ᱛᱮ ᱩᱱᱠᱩ ᱫᱚ ᱡᱤᱭᱮᱫ ᱛᱮᱵᱚᱱ ᱫᱚᱦᱚ ᱠᱚᱣᱟ ᱡᱟᱛᱮ ᱛᱟᱭᱚᱢ ᱫᱟᱨᱟᱢ ᱦᱚᱸ ᱡᱚᱢ ᱠᱚ ᱜᱟᱱᱚᱜ ᱞᱮᱠᱟ

ᱟᱨ ᱟᱢ ᱪᱮᱫ ᱞᱟᱹᱜᱤᱫ ᱥᱮᱨᱢᱟ ᱫᱟᱜ

ᱥᱤᱨᱡᱟᱹᱣ ᱟᱡᱚᱢ ᱟᱡᱮᱛ ᱞᱟᱦᱟᱱ ᱵᱚᱫᱚᱞ ᱮᱢ ᱧᱮᱞ ᱟᱠᱟᱫᱟ ᱦᱮᱸ ᱤᱧ ᱥᱮᱨᱢᱟ ᱫᱟᱜ ᱟᱡᱮᱫ ᱵᱟᱵᱚᱛ ᱤᱧ ᱧᱮᱞ ᱟᱠᱟᱫᱟ ᱡᱟᱦᱟᱸ ᱫᱚ ᱥᱤᱛᱩᱝ ᱫᱤᱱ ᱧᱮᱞᱚᱜᱚᱜᱼᱟ ᱪᱮᱫ ᱞᱮᱠᱟ ᱡᱟᱦᱟᱸ ᱯᱩᱠᱷᱨᱤ ᱜᱟᱹᱰᱭᱟᱹ ᱥᱮ ᱱᱟᱞᱟ ᱠᱚ ᱨᱮ ᱫᱟᱜ ᱛᱟᱦᱮᱱᱟ ᱦᱟᱹᱠᱩ ᱠᱚ ᱛᱟᱦᱮᱱᱟ ᱚᱱᱟ ᱟᱡᱮᱫ ᱞᱮᱱᱠᱷᱟᱱ ᱫᱚ ᱚᱸᱰᱮᱱ ᱠᱷᱚᱱ ᱦᱟᱹᱠᱩ ᱠᱟᱴᱠᱚᱢ ᱥᱮ ᱩᱱᱠᱩ ᱫᱟᱜ ᱨᱮᱱ ᱡᱤᱭᱟᱹᱞᱤ ᱠᱚ ᱥᱟᱱᱟᱢ ᱠᱩ ᱜᱚᱡᱽ ᱪᱟᱵᱟᱜᱼᱟ ᱚᱱᱟᱜᱤ ᱥᱮᱨᱢᱟ ᱦᱟᱹᱡᱤᱫ ᱞᱮᱱᱠᱷᱟᱱ ᱫᱚ ᱟᱨ ᱢᱤᱫ ᱛᱮ ᱧᱮᱞᱚᱜᱼᱟ ᱡᱮ ᱫᱟᱜ ᱜᱟᱹᱰᱭᱟᱹ ᱨᱮᱱᱟᱜ ᱟᱸᱡᱮᱫ ᱞᱮᱱᱠᱷᱟᱡ ᱟᱵᱩ ᱪᱟᱥ ᱵᱟᱥ ᱦᱚᱸ ᱡᱟᱦᱟᱸᱭ ᱠᱚ ᱯᱩᱠᱷᱨᱤ ᱫᱟᱜ ᱛᱮᱠᱚ ᱪᱟᱥ ᱜᱮᱭᱟ ᱥᱮᱞᱚ ᱛᱮ ᱩᱱᱠᱩᱭᱟᱜ ᱦᱚᱸ ᱟᱹᱰᱤ ᱠᱷᱟᱨᱟᱯ ᱜᱮ ᱵᱩᱡᱷᱟᱹᱜᱼᱟ ᱡᱮ ᱪᱮᱫ ᱫᱟᱜ ᱛᱮ ᱦᱳᱲᱳᱭ ᱪᱟᱥᱟ